ᱟᱞᱮ ᱯᱚᱱᱚᱛ ᱨᱮ ᱴᱨᱮᱹᱱ ᱢᱟ ᱵᱟᱹᱱᱩᱜᱼᱟ ᱵᱟᱥ ᱜᱮ ᱢᱮᱱᱟᱜᱼᱟ ᱵᱟᱹᱥ ᱫᱚ ᱟᱞᱮ ᱫᱚ ᱢᱤᱫ ᱠᱤᱞᱳᱢᱤᱴᱟᱨ ᱪᱟᱞᱟᱣ ᱦᱩᱭ ᱟᱞᱮᱭᱟ ᱟᱨ ᱥᱤᱢᱟᱹ ᱫᱚ ᱛᱟᱞᱮ ᱵᱷᱤᱲᱟᱹᱣ ᱜᱮ ᱟᱞᱮᱭᱟᱜ ᱥᱤᱢᱟᱹ ᱨᱮᱜᱮ ᱞᱮ ᱫᱮᱡᱚᱜᱼᱟ ᱡᱟᱦᱟᱸ ᱜᱮ ᱴᱟᱴᱟ ᱪᱟᱞᱟᱜ ᱥᱟᱱᱟᱞᱮᱭᱟ ᱪᱟᱭᱵᱟᱥᱟ ᱪᱟᱞᱟᱜ ᱥᱟᱱᱟ ᱞᱮᱭᱟ ᱨᱟᱺᱪᱤ ᱪᱟᱞᱟᱜ ᱥᱟᱱᱟ ᱞᱮᱭᱟ ᱟᱞᱮ ᱯᱷᱤᱨ ᱵᱟᱦᱨᱟ ᱜᱚᱲᱟ ᱜᱷᱟᱴᱥᱤᱞᱟᱹ ᱡᱟᱦᱟᱸ ᱛᱮᱜᱮ ᱟᱞᱮ ᱪᱟᱞᱟᱜ ᱥᱟᱱᱟᱞᱮᱭᱟ ᱟᱞᱮᱭᱟᱜ ᱥᱤᱢᱟᱹ ᱨᱮᱜᱮ ᱞᱮ ᱫᱮᱡᱚᱜᱼᱟ ᱛᱚᱵᱮ ᱴᱨᱮᱹᱱ ᱫᱚ ᱪᱟᱞᱟᱣ ᱦᱩᱭ ᱟᱞᱮᱭᱟ ᱴᱟᱴᱟ ᱱᱟᱜᱟᱨ ᱪᱟᱞᱟᱣ ᱦᱩᱭ ᱟᱞᱮᱭᱟ ᱟᱨ ᱪᱟᱭᱵᱟᱥᱟ ᱪᱟᱞᱟᱣ ᱦᱩᱭ ᱟᱞᱮᱭᱟ ᱟᱨ ᱢᱮᱱ ᱜᱟᱱᱚᱜᱼᱟ ᱚᱱᱟ ᱞᱟᱹᱜᱤᱫ ᱫᱚ ᱟᱞᱮ ᱫᱚ ᱞᱮᱵᱷᱮᱞ ᱜᱮ ᱫᱟᱲᱟᱱ ᱞᱟᱹᱜᱤᱫ ᱛᱟᱞᱮ ᱵᱟᱥ ᱠᱚᱫᱚ ᱟᱨ ᱜᱚᱱᱚᱝ ᱠᱚᱜᱮ ᱠᱟᱹᱴᱤᱡ ᱪᱩᱞᱩᱝ ᱵᱟᱹᱲᱛᱤᱭ ᱠᱟᱱᱟ ᱡᱟᱦᱟᱸ ᱜᱚᱱᱚᱝ ᱟᱞᱮ ᱵᱟᱝᱞᱮ ᱮᱢ ᱫᱟᱲᱮᱭᱟᱜᱼᱟ ᱚᱱᱟ ᱜᱚᱱᱚᱝ ᱠᱚ ᱠᱚᱭ ᱞᱮᱭᱟ ᱟᱨ ᱡᱟᱦᱟᱸ ᱞᱮᱠᱟ ᱥᱩᱱᱩᱢ ᱵᱟᱭ ᱫᱟᱢᱚᱜ ᱨᱮᱦᱚᱸ ᱜᱚᱱᱚᱝ ᱫᱚ ᱵᱟᱲᱦᱟᱣ ᱤᱫᱤᱜ ᱜᱮᱭᱟ ᱥᱩᱱᱩᱢ ᱨᱮᱱᱟᱜ ᱫᱟᱢ ᱡᱩᱫᱤ ᱯᱟᱸᱪ ᱴᱟᱠᱟ ᱦᱚᱸ ᱵᱟᱲᱦᱟᱜᱼᱟ ᱮᱱᱠᱷᱟᱱ ᱵᱷᱟᱲᱟ ᱫᱚ ᱛᱟᱞᱮ ᱵᱤᱥ ᱴᱟᱠᱟ ᱠᱚ ᱵᱟᱲᱦᱟᱣᱟ ᱚᱱᱠᱟᱜᱮ ᱟᱹᱰᱤ ᱰᱷᱮᱨ ᱥᱤᱠᱟᱭᱮᱛ ᱢᱮᱱᱟᱜᱼᱟ ᱟᱹᱰᱤ ᱰᱷᱮᱨ ᱤᱭᱟᱹ ᱢᱮᱱᱟᱜᱼᱟ ᱥᱮ ᱟᱞᱮ ᱵᱟᱥ ᱛᱮ ᱤᱭᱟᱹ ᱛᱮᱫᱚ ᱪᱟᱞᱟᱣ ᱟᱹᱰᱤ ᱰᱷᱮᱨ ᱤᱭᱟᱹ ᱜᱮᱞᱮ ᱵᱩᱡᱷᱟᱹᱣᱟ ᱟᱨ ᱡᱟᱣ ᱫᱚ ᱵᱩᱫᱷᱵᱟᱨ ᱦᱟᱴ ᱛᱟᱲᱟᱢ ᱛᱮᱞᱮ ᱪᱟᱞᱟᱜᱼᱟ ᱪᱟᱞᱟᱣ ᱫᱚ ᱛᱚᱵᱮ ᱱᱤᱛᱚᱜ ᱜᱟᱹᱰᱤ ᱥᱩᱵᱤᱫᱟᱭᱮᱱᱛᱮ ᱯᱩᱭᱥᱟᱹ ᱫᱚ ᱡᱟᱦᱟᱸ ᱛᱤᱱᱟᱹᱜ ᱜᱮ ᱞᱟᱜᱟᱜ ᱠᱟᱱ ᱮᱢᱮᱫ ᱜᱮᱭᱟ ᱞᱮ ᱟᱨ ᱢᱚᱡᱽᱵᱩᱨ ᱠᱟᱱᱟ ᱞᱮ ᱮᱢᱚᱜ ᱞᱟᱹᱜᱤᱫ